ᱟᱪᱪᱷᱟ ᱤᱧᱟᱹᱜ ᱚᱲᱟᱜᱢᱟ ᱟᱛᱟᱨ ᱠᱟᱱᱟ ᱛᱚ ᱚᱲᱟᱜ ᱟᱛᱟᱨ ᱟᱠᱟᱱ ᱠᱷᱟᱱ ᱤᱧ ᱪᱮᱫ ᱞᱮᱠᱟᱨᱮ ᱚᱲᱟᱜ ᱤᱧ ᱧᱟᱢᱟ ᱟᱨ ᱫᱤᱱᱢᱟ ᱦᱩᱭᱮᱱᱟ ᱪᱷᱚ ᱪᱷᱚ ᱢᱟᱹᱭᱱᱟᱹ ᱦᱩᱭᱮᱱᱟ ᱛᱚ ᱪᱷᱚ ᱢᱟᱹᱭᱱᱟᱹ ᱦᱩᱭᱮᱱᱛᱮ ᱱᱤᱛᱚᱜ ᱦᱟᱹᱵᱤᱡᱛᱮ ᱚᱲᱟᱜ ᱵᱟᱹᱧ ᱧᱟᱢ ᱟᱠᱟᱫᱼᱟ ᱛᱚ ᱚᱱᱟ ᱫᱚ ᱤᱞᱮᱠᱴᱨᱤ ᱚᱯᱷᱤᱥ ᱤᱧ ᱪᱟᱞᱟᱣ ᱞᱮᱱᱟ ᱤᱞᱮᱠᱴᱨᱤ ᱚᱯᱷᱤᱥ ᱨᱮ ᱚᱸᱰᱮ ᱪᱷᱚ ᱢᱟᱹᱦᱱᱟᱹᱧ ᱮᱢ ᱟᱠᱟᱫᱼᱟ ᱛᱚ ᱤᱞᱮᱠᱴᱨᱤᱠ ᱵᱟᱞᱟᱧ ᱢᱮᱛᱟᱭ ᱠᱟᱱᱟ ᱛᱚ ᱪᱮᱫ ᱞᱮᱠᱟ ᱨᱮ ᱤᱧ ᱞᱟᱜᱮᱧ ᱧᱟᱢᱟ ᱛᱚ ᱩᱱᱤ ᱢᱤᱛᱟᱹᱧ ᱠᱟᱱᱟᱭ ᱟᱢ ᱤᱞᱮᱠᱴᱨᱤᱠ ᱚᱯᱷᱤᱥ ᱨᱮ ᱚᱱᱟ ᱤᱞᱮᱠᱴᱨᱤᱠ ᱚᱯᱷᱤᱥ ᱤᱭᱟᱹ ᱟᱛᱟᱨ ᱠᱟᱱᱟ ᱡᱟᱦᱟᱸ ᱚᱱᱟ ᱡᱮᱨᱚᱠᱥ ᱟᱹᱜᱩᱭ ᱢᱮ ᱚᱱᱟ ᱡᱮᱨᱚᱠᱥ ᱮᱢ ᱟᱹᱜᱩ ᱞᱮᱠᱷᱟᱱ ᱟᱢᱟᱜ ᱚᱲᱟᱜ ᱞᱟᱜᱮ ᱦᱩᱭᱩᱜᱼᱟ ᱛᱚ ᱟᱯᱮᱭᱟᱜ ᱟᱥᱟ ᱵᱷᱚᱨᱥᱟᱛᱮ ᱤᱧ ᱛᱤᱱᱟᱹᱜ ᱞᱟᱜᱮ ᱚᱲᱟᱜ ᱵᱮᱱᱟᱣ ᱵᱟᱠᱷᱨᱟ ᱟᱯᱮ ᱜᱚᱲᱚ ᱥᱚᱯᱚᱦᱚᱫ ᱯᱮ ᱮᱢᱟᱹᱧᱟ ᱤᱱᱟᱹ ᱠᱷᱟᱱ ᱤᱧ ᱯᱟᱥᱴᱟ ᱥᱮᱫ ᱠᱷᱚᱱᱟᱜ ᱟᱹᱰᱤ ᱟᱹᱰᱤ ᱥᱟᱨᱦᱟᱣ